ᱟᱵᱚ ᱥᱟᱱᱛᱟᱲ ᱨᱮᱭᱟᱜ ᱯᱟᱹᱨᱥᱤ ᱮᱴᱟᱜ ᱯᱟᱹᱨᱥᱤ ᱞᱮᱠᱟ ᱩᱛᱱᱟᱹᱣ ᱟᱠᱟᱱᱟ ᱥᱠᱩᱞ ᱠᱚᱞᱮᱡᱽ ᱜᱚᱴᱟ ᱜᱮ ᱱᱤᱭᱟᱹ ᱯᱟᱹᱨᱥᱤ ᱛᱮ ᱯᱟᱲᱦᱟᱜ ᱠᱟᱱᱟ ᱠᱚ ᱚᱞ ᱮᱫᱟᱠᱚ ᱡᱚᱛᱚ ᱦᱚᱲ ᱜᱮ